ᱟᱵᱚ ᱟᱭᱢᱟ ᱡᱟᱭᱜᱟ ᱨᱮᱜᱮ ᱠᱟᱹᱢᱤ ᱵᱚ ᱪᱟᱞᱟᱜᱼᱟ ᱠᱤᱱᱛᱩ ᱠᱟᱹᱢᱤᱼᱠᱟᱹᱢᱤ ᱛᱩᱞᱩᱡ ᱡᱟᱦᱟᱸ ᱡᱷᱟᱢᱮᱞᱟ ᱦᱩᱭᱩᱜᱼᱟ ᱥᱮ ᱟᱵᱚ ᱟᱹᱰᱤ ᱵᱟᱹᱲᱤᱡ ᱦᱟᱞᱚᱛ ᱨᱮᱵᱚ ᱯᱟᱲᱟᱜᱼᱟ ᱚᱱᱟ ᱵᱟᱹᱲᱤᱡ ᱦᱟᱞᱚᱛ ᱠᱷᱚᱱᱟᱜ ᱪᱤᱠᱟᱹᱵᱚ ᱛᱩᱫᱩᱜᱼᱟ ᱚᱱᱟ ᱨᱮᱭᱟᱜ ᱥᱚᱞᱩᱥᱚᱱ ᱠᱚᱫᱚ ᱦᱩᱭᱩᱜ ᱠᱟᱱᱟ ᱡᱮ ᱟᱢ ᱴᱷᱟᱱᱰᱟ ᱢᱟᱛᱷᱟ ᱛᱟᱦᱮᱸᱱ ᱦᱩᱭᱩᱜ ᱛᱟᱢᱟ ᱟᱨ ᱥᱚᱵ ᱥᱚᱢᱚᱭ ᱪᱤᱱᱛᱟᱭ ᱦᱩᱭᱩᱜ ᱛᱟᱢᱟ ᱟᱢ ᱚᱱᱟ ᱵᱟᱹᱲᱤᱡ ᱦᱟᱞᱚᱛ ᱥᱮ ᱡᱷᱟᱢᱮᱞᱟ ᱠᱷᱚᱱ ᱤᱧ ᱪᱤᱠᱟᱧ ᱫᱟᱹᱲᱟ ᱚᱱᱟ ᱨᱮ ᱥᱩ ᱪᱚᱛᱩᱨ ᱠᱳᱣᱥᱚᱞ ᱚᱵᱚᱞᱚᱢᱵᱚᱱ ᱦᱩᱭᱩᱜ ᱛᱟᱢᱟ ᱟᱨ ᱡᱩᱫᱤ ᱟᱢ ᱢᱳᱵᱟᱭᱤᱞ ᱛᱟᱦᱮᱱ ᱛᱟᱢ ᱠᱷᱟᱱ ᱦᱳᱣᱟᱴᱥᱮᱯ ᱛᱟᱦᱮᱸᱱ ᱛᱟᱢ ᱠᱷᱟᱱ ᱟᱨ ᱯᱷᱳᱱ ᱞᱮᱠᱷᱟᱱ ᱡᱟᱦᱟᱸᱭ ᱴᱷᱮᱱ ᱩᱱᱠᱩ ᱯᱷᱳᱱ ᱠᱚ ᱨᱮᱡ ᱫᱟᱲᱮᱣᱟᱢᱟ ᱚᱱᱟ ᱵᱟᱝ ᱠᱟᱛᱮ ᱟᱢ ᱡᱩᱫᱤ ᱦᱚᱴᱟᱴ ᱯᱩᱞᱤᱥ ᱛᱷᱟᱱᱟᱨᱮ ᱤᱱᱯᱷᱚᱨᱢ ᱦᱳᱣᱟᱴᱭᱮᱯ ᱢᱟᱫᱽᱫᱷᱚᱢ ᱛᱮ ᱵᱟᱲᱟᱭ ᱦᱚᱪᱚ ᱫᱟᱲᱮᱭᱟᱠᱚᱣᱟ ᱛᱟᱞᱦᱮ ᱠᱷᱟᱱ ᱫᱚ ᱠᱷᱩᱵ ᱵᱷᱟᱜᱤᱜᱼᱟ ᱪᱮᱫᱟᱜ ᱥᱮ ᱦᱳᱣᱟᱴᱥᱮᱯ ᱫᱚ ᱚᱞ ᱠᱟᱛᱮᱢ ᱠᱩᱞ ᱫᱟᱲᱮᱣᱟᱠᱚᱣᱟ ᱞᱳᱠᱮᱥᱚᱱ ᱥᱮ ᱡᱟᱦᱟᱸ ᱡᱟᱭᱜᱟ ᱨᱮ ᱴᱨᱮᱠ ᱠᱟᱛᱮ ᱮ ᱞᱟᱹᱭ ᱫᱟᱲᱮᱭᱟᱠᱚᱣᱟ ᱡᱮ ᱤᱧ ᱱᱚᱸᱰᱮ ᱦᱤᱱᱟᱹᱧᱟ ᱦᱩᱸ ᱥᱮ ᱡᱟᱦᱟᱸᱭ ᱦᱚᱲ ᱟᱢ ᱠᱚ ᱜᱚᱲᱚᱣᱟᱢ ᱞᱮᱠᱟᱢ ᱟᱹᱭᱠᱟᱹᱣ ᱫᱟ ᱩᱱᱠᱩ ᱦᱚᱲ ᱴᱷᱮᱱ ᱟᱢ ᱥᱮᱞᱮᱱᱰᱟᱨ ᱦᱩᱭᱩᱜ ᱛᱟᱢᱟ ᱵᱷᱟᱜᱮᱼᱵᱷᱟᱜᱮ ᱦᱚᱲ ᱴᱷᱮᱡ ᱵᱚᱞᱮ ᱤᱱᱟᱹ ᱢᱚᱫᱽᱫᱷᱮ ᱨᱮᱜᱮ ᱟᱢ ᱩᱱᱠᱩ ᱡᱟᱛᱮ ᱥᱟᱯᱚᱨᱴ ᱢᱮᱭᱟ ᱠᱚ ᱚᱱᱠᱟ ᱞᱮᱠᱟ ᱥᱤᱪᱩᱭᱮᱥᱚᱱ ᱛᱮᱭᱟᱨ ᱦᱚᱪᱚᱭ ᱦᱩᱭᱩᱜ ᱛᱟᱢᱟ ᱟᱨ ᱚᱱᱟᱠᱚ ᱵᱟᱹᱲᱤᱡ ᱦᱟᱞᱚᱛ ᱫᱚ ᱦᱩᱭᱩᱜ ᱜᱮᱭᱟ ᱯᱨᱚᱛᱤᱴᱤ ᱡᱟᱭᱜᱟ ᱨᱮ ᱵᱤᱵᱷᱤᱱᱱᱚ ᱡᱟᱭᱜᱟ ᱠᱚᱨᱮ ᱵᱚᱱ ᱪᱟᱞᱟᱜᱼᱟ ᱡᱷᱟᱢᱮᱞᱟ ᱦᱩᱭᱩᱜ ᱜᱮᱭᱟ ᱠᱤᱱᱛᱩ ᱟᱢ ᱩᱯᱚᱥᱛᱷᱤᱛ ᱵᱩᱫᱽᱫᱷᱤ ᱠᱷᱟᱴᱟᱣ ᱠᱟᱛᱮ ᱪᱤᱠᱟᱹ ᱟᱢ ᱚᱱᱟ ᱵᱟᱹᱲᱤᱡ ᱦᱮᱞᱚᱛ ᱠᱷᱚᱡ ᱟᱢᱮᱢ ᱟᱨ ᱠᱤ ᱫᱟᱹᱲ ᱥᱮ ᱚᱸᱰᱮ ᱠᱷᱚᱱᱮᱢ ᱥᱟᱦᱟ ᱫᱟᱲᱮᱭᱟᱜᱼᱟ ᱥᱮᱢ ᱵᱟᱧᱪᱟᱣ ᱫᱟᱲᱮᱭᱟᱜᱼᱟ ᱟᱹᱰᱤ ᱟᱸᱴ ᱟᱨ ᱠᱤ ᱩᱯᱥᱛᱷᱤᱛ ᱵᱩᱫᱽᱫᱷᱤ ᱠᱷᱟᱴᱟᱣ ᱦᱩᱭᱩᱜᱼᱟ ᱟᱨ ᱵᱩᱨᱫᱷᱤ ᱵᱟᱢ ᱠᱷᱟᱴᱟᱣ ᱞᱮᱠᱷᱟᱡ ᱫᱟᱞ ᱫᱚᱢ ᱡᱚᱢ ᱜᱮᱭᱟ ᱡᱮᱢᱚᱱ ᱞᱮᱠᱟ ᱯᱚᱨᱤᱥᱛᱷᱤᱛᱤᱢ ᱧᱟᱢᱟ ᱚᱱᱠᱟ ᱞᱮᱠᱟ ᱥᱚᱛ ᱵᱮᱵᱚᱦᱟᱨᱟ ᱢᱟᱛᱷᱟ ᱴᱷᱟᱱᱰᱟ ᱨᱮᱠᱷᱮ ᱟᱨ ᱨᱟᱸᱜᱟᱣ ᱞᱮᱱᱠᱷᱟᱱ ᱡᱚᱛᱚᱢ ᱦᱤᱲᱤᱧ ᱪᱟᱵᱟᱭᱟ ᱨᱟᱸᱜᱟᱣ ᱵᱟᱫ ᱠᱟᱛᱮ ᱡᱟᱦᱟᱸ ᱡᱟᱢᱮᱞᱟ ᱨᱮᱢ ᱯᱟᱲᱟᱣ ᱟᱠᱟᱱᱟ ᱚᱱᱟ ᱟᱹᱰᱤ ᱥᱩᱜ ᱥᱩᱛᱨᱩᱡ ᱚᱸᱰᱮ ᱠᱷᱚᱱ ᱟᱢ ᱫᱟᱹᱲ ᱨᱮᱭᱟᱜ ᱥᱮ ᱵᱟᱧᱪᱟᱜ ᱨᱮᱭᱟᱜ ᱪᱮᱥᱴᱟᱭ ᱡᱮ ᱚᱱᱠᱟ ᱞᱮᱠᱟᱡ ᱡᱟᱦᱟᱸᱭ ᱠᱚ ᱠᱟᱴᱟ ᱰᱚᱵᱚᱜ ᱟᱠᱚ ᱢᱮ ᱥᱮ ᱵᱤᱵᱷᱤᱱᱱᱚ ᱨᱚᱠᱚᱢ ᱰᱚᱵᱚᱜ ᱡᱚᱦᱟᱨ ᱠᱟᱛᱮ ᱨᱮᱦᱚᱸ ᱟᱢ ᱚᱸᱰᱮ ᱠᱷᱚᱱ ᱵᱟᱧᱪᱟᱜ ᱦᱩᱭᱩᱜ ᱛᱟᱢᱟ